ᱟᱢ ᱚᱞᱚᱜ ᱯᱟᱲᱦᱟᱣ ᱥᱟᱶ ᱥᱟᱶ ᱛᱮ ᱪᱮᱫ ᱪᱮᱫ ᱠᱟᱹᱢᱤ ᱪᱮᱛᱟᱱ ᱨᱟᱹᱥᱠᱟᱹ ᱢᱮᱱᱟᱜ ᱛᱟᱢᱟ ᱤᱧ ᱫᱚ ᱚᱞᱚᱜ ᱯᱟᱲᱦᱟᱣ ᱥᱟᱶ ᱥᱟᱶ ᱛᱮ ᱠᱷᱮᱞᱚᱰ ᱨᱮᱜ ᱥᱮᱨᱮᱧ ᱤᱫᱤ ᱠᱟᱛᱮ ᱫᱟᱬᱟ ᱵᱟᱬᱟ ᱤᱫᱤ ᱠᱟᱛᱮ ᱱᱚᱣᱟ ᱠᱚ ᱤᱫᱤ ᱠᱟᱛᱮ ᱤᱧ ᱠᱩᱥᱤᱭᱟᱜᱼᱟ ᱵᱤᱥᱮᱥᱠᱟᱭ ᱛᱮ ᱠᱷᱮᱞᱚᱰ ᱤᱫᱤ ᱠᱟᱛᱮᱧ ᱠᱩᱥᱤᱭᱟᱜᱼᱟ ᱯᱷᱩᱴᱵᱚᱞ ᱠᱟᱵᱟᱰᱤ ᱠᱤᱨᱠᱮᱴ ᱟᱨ ᱥᱮᱨᱮᱧ ᱤᱫᱤ ᱠᱟᱛᱮ ᱫᱚ ᱫᱚᱝ ᱞᱟᱜᱽᱬᱮ ᱵᱟᱦᱟ ᱮᱢᱟᱱ ᱟᱨ ᱫᱟᱬᱟ ᱫᱚ ᱯᱟᱨᱠ ᱛᱟᱨᱯᱚᱨᱮ ᱫᱤᱥᱚᱢ ᱧᱮᱞ ᱥᱚᱦᱚᱨ ᱵᱟᱡᱟᱨ ᱠᱚ ᱧᱮᱞ ᱨᱮᱱᱟᱜ ᱡᱟᱹᱥᱛᱤ ᱠᱟᱭ ᱛᱮ ᱤᱧ ᱫᱚ ᱱᱚᱣᱟ ᱠᱚ ᱧ ᱠᱩᱥᱤᱭᱟᱜ ᱜᱮᱭᱟ